ᱤᱛᱩᱱ ᱟᱥᱲᱟ ᱨᱮ ᱤᱧᱟᱹᱜ ᱠᱩᱥᱤᱭᱟᱱᱟᱜ ᱥᱟᱛᱟᱢ ᱫᱚ ᱠᱟᱱᱟ ᱥᱟᱶᱦᱮᱫ ᱥᱟᱶᱦᱮᱫ ᱱᱚᱶᱟ ᱠᱷᱟᱹᱛᱤᱨ ᱜᱤᱧ ᱠᱩᱥᱤᱭᱟᱜᱼᱟ ᱡᱮ ᱥᱟᱶᱦᱮᱫ ᱯᱟᱲᱦᱟᱣ ᱞᱮᱠᱷᱟᱱ ᱡᱟᱦᱟᱸ ᱞᱮᱠᱟᱱ ᱨᱚᱢᱚᱡ ᱧᱟᱢᱚᱜᱼᱟ ᱚᱱᱠᱟᱜᱮ ᱜᱤᱫᱽᱨᱟᱹ ᱠᱚ ᱵᱩᱡᱷᱟᱹᱣ ᱨᱮ ᱥᱩᱵᱤᱫᱟ ᱢᱮᱱᱟᱜ ᱟᱠᱟᱫᱟ ᱜᱤᱫᱽᱨᱟᱹ ᱦᱚᱸ ᱟᱹᱰᱤ ᱞᱚᱜᱚᱱ ᱛᱮᱜᱮ ᱱᱚᱶᱟ ᱠᱚᱫᱚ ᱠᱚ ᱟᱸᱜᱚᱡ ᱫᱟᱲᱮᱭᱟᱜᱼᱟ ᱱᱚᱶᱟ ᱠᱷᱟᱹᱛᱤᱨ ᱛᱮᱜᱮ ᱤᱧ ᱫᱚ ᱥᱟᱶᱦᱮᱫ ᱫᱩᱧ ᱠᱩᱥᱤᱭᱟᱜᱼᱟ ᱟᱨ ᱤᱧ ᱡᱟᱦᱟᱸ ᱥᱟᱛᱢ ᱟᱹᱰᱤ ᱠᱮᱴᱮᱡ ᱤᱧ ᱢᱚᱱᱮᱭᱟ ᱚᱱᱟ ᱫᱚ ᱦᱩᱭᱩᱜ ᱠᱟᱱᱟ ᱮᱞᱠᱷᱟ ᱪᱮᱫᱟᱜ ᱥᱮ ᱮᱞᱠᱷᱟ ᱠᱚᱨᱟᱣ ᱞᱟᱹᱜᱤᱫ ᱛᱮᱫᱚ ᱫᱤᱥᱦᱩᱫᱤᱥ ᱞᱟᱹᱠᱛᱤᱭᱟ ᱟᱨ ᱵᱩᱫᱽᱫᱷᱤ ᱨᱮᱱᱟᱜ ᱦᱚᱸ ᱢᱤᱫᱴᱟᱝ ᱞᱟᱹᱠᱛᱤ ᱜᱮ ᱠᱟᱱᱟ ᱤᱧᱟᱜ ᱥᱠᱩᱞ ᱨᱮ ᱢᱤᱫᱴᱟᱝ ᱥᱩᱠᱷᱟᱱᱟᱜ ᱡᱟᱦᱟᱸ ᱩᱭᱦᱟᱹᱨ ᱠᱟᱱᱟ ᱚᱱᱟ ᱫᱚ ᱱᱚᱶᱟ ᱠᱟᱱᱟ ᱡᱮ ᱢᱤᱫ ᱫᱤᱱ ᱟᱞᱮ ᱮᱸᱜ ᱤᱥᱠᱩᱞ ᱨᱮᱭᱟᱜ ᱵᱟᱣᱩᱱᱰᱟᱨᱤ ᱫᱷᱟᱨᱮᱼᱫᱷᱟᱨᱮ ᱛᱮ ᱫᱟᱨᱮ ᱞᱮ ᱨᱚᱦᱚᱭᱮᱫ ᱠᱟᱱᱟ ᱱᱚᱝᱠᱟᱱ ᱚᱠᱛᱚ ᱜᱮ ᱟᱹᱛᱩ ᱨᱮᱱ ᱟᱭᱢᱟ ᱦᱚᱲ ᱠᱚ ᱦᱮᱡ ᱠᱟᱛᱮᱫ ᱫᱟᱨᱮ ᱨᱚᱦᱚᱭ ᱠᱚ ᱜᱚᱲᱚᱣᱟᱜ ᱠᱚᱣᱟ ᱟᱨ ᱤᱧ ᱦᱚᱸ ᱩᱱᱠᱩ ᱦᱚᱲ ᱠᱚ ᱞᱟᱹᱜᱤᱫ ᱢᱤᱫ ᱫᱤᱱ ᱠᱷᱟᱣᱟᱼᱫᱟᱣᱟ ᱨᱮᱭᱟᱜ ᱤᱧ ᱵᱚᱱᱫᱮᱡ ᱠᱮᱫᱟ ᱱᱚᱶᱟ ᱠᱷᱟᱹᱛᱤᱨ ᱛᱮ ᱤᱧ ᱫᱚ ᱟᱹᱰᱤ ᱥᱩᱠᱤᱧ ᱟᱴᱠᱟᱨ ᱞᱮᱫ ᱛᱟᱦᱮᱸᱫ ᱠᱟᱱᱟ